ᱤᱧ ᱠᱩᱥᱤᱭᱟᱜ ᱪᱟᱞᱟᱜ ᱨᱩᱴ ᱥᱮ ᱴᱷᱟᱶ ᱫᱚ ᱵᱚᱞ ᱠᱷᱮᱞᱚᱜ ᱰᱟ ᱦᱤ ᱠᱟᱱᱟ ᱟᱨᱦᱚᱸ ᱥᱚᱲᱚᱠ ᱥᱮ ᱨᱟᱥᱛᱟ ᱠᱚᱨᱮ ᱠᱷᱮᱞᱳᱰ ᱫᱚ ᱤᱧ ᱫᱚ ᱪᱟᱞᱟᱜ ᱤᱧ ᱠᱩᱥᱤᱭᱟᱜ ᱜᱮᱭᱟ ᱟᱨ ᱤᱧ ᱫᱚ ᱡᱟᱦᱟᱸᱭ ᱥᱟᱶ ᱩᱵ ᱞᱟᱹᱭ ᱞᱮᱠᱷᱟᱱ ᱜᱟᱛᱮ ᱥᱟᱶ ᱦᱚᱸ ᱟᱨ ᱮᱠᱞᱟ ᱪᱟᱞᱟᱜ ᱦᱚᱸ ᱟᱹᱰᱤ ᱵᱮᱥ ᱜᱮᱧ ᱵᱩᱡᱷᱟᱹᱣ ᱜᱮᱭᱟ ᱟᱨ ᱵᱚᱞ ᱠᱷᱮᱞᱚᱰ ᱰᱟᱹᱦᱤᱨᱮ ᱪᱟᱞᱟᱣ ᱠᱟᱛᱮ ᱚᱸᱰᱮ ᱟᱹᱰᱤ ᱞᱮᱠᱟᱱᱟᱜ ᱥᱮᱛᱟ ᱵᱮᱲᱟ ᱨᱮᱱᱟᱜ ᱵᱮᱭᱟᱢ ᱥᱮ ᱫᱟᱹᱲ ᱵᱟᱲᱟ ᱥᱮ ᱠᱟᱹᱴᱤᱡ ᱠᱷᱮᱞᱳᱰ ᱱᱤᱝᱠᱟᱹ ᱞᱮᱠᱷᱟᱱ ᱦᱚᱲᱢᱚ ᱵᱷᱟᱜᱮ ᱛᱟᱦᱮᱱᱟ ᱚᱱᱟ ᱞᱟᱹᱜᱤᱫ ᱛᱮ ᱵᱚᱞ ᱠᱷᱮᱞᱳᱰ ᱰᱟ ᱦᱤ ᱪᱟᱞᱟᱣ ᱠᱟᱛᱮ ᱠᱷᱮᱞ ᱥᱮ ᱟᱭᱢᱟ ᱞᱮᱠᱟᱱᱟᱜ ᱵᱮᱭᱟᱢ ᱠᱚ ᱠᱚᱨᱟᱣ ᱞᱮᱠᱷᱟᱱ ᱦᱚᱲ ᱵᱮᱥ ᱛᱟᱦᱮᱱᱟ ᱥᱮ ᱵᱮᱥ ᱵᱩᱡᱷᱟᱹᱜᱼᱟ ᱤᱱᱟᱹ ᱞᱟᱹᱜᱤᱫ ᱛᱮᱜᱮ ᱤᱧᱟᱹᱜ ᱪᱟᱞᱟᱜ ᱨᱮᱭᱟᱜ ᱨᱩᱣᱟᱹᱲ ᱥᱮ ᱴᱷᱟᱶ ᱫᱚ ᱵᱚᱞ ᱠᱷᱮᱞᱚᱰ ᱰᱟᱺᱦᱤ ᱜᱮ ᱵᱚᱞ ᱠᱷᱮᱞᱳᱰ ᱰᱟᱺᱦᱤᱨᱮ ᱪᱟᱞᱟᱣ ᱞᱮᱠᱷᱟᱱ ᱟᱹᱰᱤ ᱢᱚᱡᱽ ᱵᱮᱥᱛᱮ ᱠᱷᱮᱞᱳᱰ ᱜᱟᱱᱚᱜᱼᱟ ᱥᱮ ᱫᱟᱹᱲ ᱵᱟᱲᱟ ᱜᱟᱱᱚᱜᱼᱟ ᱫᱟᱹᱲ ᱵᱟᱲᱟ ᱠᱟᱛᱮ ᱦᱚᱲᱢᱚ ᱵᱮᱥ ᱧᱚᱜ ᱟᱹᱭᱠᱟᱹᱜᱼᱟ ᱚᱱᱟ ᱞᱟᱹᱜᱤᱫ ᱛᱮᱜᱮ ᱵᱚᱞ ᱠᱷᱮᱞᱳᱰ ᱰᱟ ᱦᱤᱜᱮ ᱤᱧ ᱫᱚ ᱪᱟᱞᱟᱜ ᱵᱷᱟᱜᱮᱧ ᱵᱩᱡᱷᱟᱹᱣᱟ ᱠᱩᱥᱤᱭᱟᱜ ᱜᱮᱭᱟᱹᱧ ᱟᱨᱦᱚᱸ ᱤᱧᱫᱚ ᱤᱧ ᱨᱮᱱ ᱜᱟᱛᱮ ᱠᱚ ᱥᱟᱶᱛᱮ ᱪᱟᱞᱟᱜ ᱜᱮᱭᱟᱹᱧ ᱚᱸᱰᱮ ᱫᱟᱹᱲ ᱞᱟᱹᱜᱤᱫ ᱛᱮ ᱟᱨᱦᱚᱸ ᱟᱞᱮ ᱢᱟᱹᱭ ᱥᱟᱛᱮᱜ ᱥᱮᱱᱚᱜ ᱜᱮᱭᱟᱹᱧ ᱢᱤᱫᱴᱮᱱ ᱠᱷᱮᱞ ᱞᱟᱹᱜᱤᱫ ᱛᱮ